ᱢᱚᱦᱟ ᱵᱤᱥᱥᱚ ᱟᱨ ᱱᱚᱣᱟ ᱨᱮᱭᱟᱜ ᱵᱷᱤᱛᱨᱤ ᱠᱟᱛᱷᱟ ᱵᱟᱨᱮᱛᱮ ᱡᱚᱛᱚ ᱠᱷᱚᱱ ᱵᱩᱡᱷᱟᱹᱣ ᱨᱮᱭᱟᱜ ᱠᱟᱛᱷᱟ ᱫᱚ ᱱᱚᱣᱟ ᱠᱚᱧ ᱞᱟᱹᱭᱟ ᱡᱮᱢᱚᱱ ᱧᱤᱫᱟᱹ ᱪᱟᱸᱫᱳ ᱟᱹᱰᱤ ᱢᱚᱡᱮ ᱧᱮᱞᱚᱜᱼᱟ ᱜᱳᱞ ᱜᱮ ᱜᱩᱨᱴᱷᱤ ᱞᱮᱠᱟ ᱟᱨ ᱤᱯᱤᱞ ᱠᱚᱦᱚᱸ ᱮᱢᱚᱱ ᱠᱚ ᱧᱮᱞᱚᱜᱼᱟ ᱡᱮᱢᱚᱱ ᱵᱟᱦᱟ ᱥᱟᱡᱟᱣ ᱠᱟᱜ ᱞᱮᱠᱟᱜᱮ ᱚᱱᱟᱜᱮ ᱟᱹᱰᱤ ᱱᱟᱯᱟᱭ ᱟᱵᱚᱣᱟᱜ ᱢᱮᱱ ᱞᱮᱠᱟ ᱛᱮᱫᱚ ᱟᱨ ᱟᱹᱰᱤ ᱫᱤᱱ ᱦᱚᱸ ᱟᱵᱚ ᱠᱚ ᱟᱭᱩ ᱵᱟᱵᱟ ᱠᱤᱢᱵᱟ ᱵᱚᱭᱦᱟ ᱢᱤᱥᱨᱟ ᱩᱱᱠᱩ ᱦᱚᱸ ᱠᱟᱹᱴᱤᱡ ᱨᱮᱠᱚ ᱪᱮᱨᱮᱡ ᱮᱫ ᱵᱚᱱ ᱛᱟᱦᱮᱱᱟ ᱦᱟᱹᱱᱤ ᱫᱚᱭ ᱪᱟᱸᱫᱳ ᱢᱟᱢᱟ ᱠᱟᱱᱟ ᱫᱮᱱ ᱪᱟᱸᱫᱳ ᱢᱟᱢᱟ ᱛᱚᱣᱟ ᱫᱟᱠᱟ ᱮᱢᱟᱭ ᱢᱮ ᱮᱢᱟᱱ ᱛᱮᱭᱟᱜ ᱚᱱᱠᱟ ᱦᱚᱸ ᱟᱵᱚᱠᱚᱣᱟᱜ ᱫᱚ ᱟᱹᱰᱤ ᱢᱚᱡᱽ ᱪᱮᱨᱮᱡ ᱛᱟᱦᱮᱸ ᱠᱟᱱᱟ ᱟᱨ ᱛᱤᱦᱤᱧ ᱜᱟᱯᱟ ᱱᱩᱠᱩ ᱵᱳᱭᱜᱟᱱᱤᱠ ᱵᱳᱭᱜᱟᱱᱤᱠᱟᱜ ᱢᱮᱱ ᱛᱮᱫᱚ ᱚᱱᱟ ᱫᱚ ᱪᱮᱫ ᱦᱚᱸ ᱵᱟᱝ ᱠᱟᱱᱟ ᱚᱸᱰᱮ ᱫᱚ ᱥᱟᱱᱟᱢ ᱯᱷᱟᱠᱟ ᱜᱮᱭᱟ ᱩᱱᱠᱩ ᱦᱚᱸ ᱛᱤᱦᱤᱧ ᱜᱟᱯᱟ ᱡᱚᱛᱚ ᱡᱤᱱᱤᱥ ᱠᱚ ᱠᱩᱞ ᱮᱫᱟ ᱪᱟᱸᱫᱳ ᱵᱚᱸᱜᱟ ᱴᱷᱮᱱ ᱚᱸᱰᱮ ᱠᱷᱚᱱ ᱠᱟᱛᱷᱟ ᱠᱚ ᱟᱹᱜᱩᱭᱮᱫᱟ ᱡᱮᱢᱚᱱ ᱦᱟᱹᱞᱤᱜᱮ ᱡᱮᱢᱚᱱᱮ ᱥᱮᱱ ᱞᱮᱱᱟ ᱤᱥᱨᱳ ᱚᱱᱠᱟ ᱞᱮᱠᱟ ᱛᱮᱜᱮ ᱩᱱᱠᱩᱣᱟᱜ ᱢᱮᱱᱫᱚ ᱱᱚᱣᱟ ᱫᱚ ᱪᱮᱫ ᱦᱚᱸ ᱵᱟᱝ ᱠᱟᱱᱟ ᱥᱟᱱᱟᱢ ᱜᱮ ᱯᱷᱟᱠᱟ ᱜᱮᱭᱟ ᱚᱸᱰᱮ ᱛᱤᱦᱤᱧ ᱜᱟᱯᱟ ᱪᱟᱸᱫᱳ ᱴᱷᱮᱱ ᱦᱚᱲᱠᱚ ᱥᱮᱱᱚᱜ ᱠᱟᱱᱟ